ᱦᱚᱸ ᱰᱨᱟᱭᱵᱷᱟᱨ ᱵᱟᱹᱵᱩ ᱟᱹᱞᱤᱧ ᱚᱱᱮ ᱮᱱᱟᱝ ᱠᱚᱢ ᱥᱮ ᱠᱚᱢ ᱤᱫᱤᱠᱮᱫ ᱞᱤᱧᱟᱹᱵᱮᱱ ᱵᱮᱡᱟᱭ ᱨᱟᱯᱷᱵᱤᱱ ᱞᱟᱜᱟᱠᱮᱫ ᱚᱱᱟ ᱥᱟᱨᱵᱷᱮᱞᱟᱝ ᱪᱟᱞᱟᱣᱞᱮᱱ ᱵᱮᱡᱟᱭ ᱨᱟᱯᱷᱵᱤᱱ ᱞᱟᱜᱟᱠᱮᱫᱼᱟ ᱮᱠᱫᱚ ᱫᱷᱟᱲᱟᱠᱚ ᱦᱟᱹᱥᱩᱭᱮᱫᱞᱤᱧᱟᱹ ᱟᱹᱰᱤ ᱡᱳᱨᱵᱤᱱ ᱞᱟᱜᱟᱠᱮᱫᱼᱟ ᱜᱟᱹᱰᱤ ᱢᱟ ᱴᱷᱤᱠ ᱴᱷᱤᱠ ᱴᱷᱤᱠ ᱴᱷᱤᱠ ᱮᱹᱠᱫᱚᱢ ᱦᱚᱲᱢᱚᱠᱚ ᱟᱹᱰᱤ ᱡᱳᱨ ᱵᱤᱞᱤᱭᱟᱫ ᱞᱮᱠᱟ ᱦᱟᱹᱥᱩᱭᱮᱫᱞᱤᱧᱟ ᱮᱠᱫᱚᱢ ᱴᱷᱤᱠ ᱴᱷᱤᱠ ᱟᱫᱚ ᱢᱮᱱᱠᱷᱟᱱ ᱠᱟᱹᱡ ᱤᱭᱟᱹ ᱟᱥᱛᱮ ᱫᱷᱟᱨᱟᱛᱮᱦᱚᱸ ᱜᱟᱱ ᱫᱚ ᱜᱟᱱᱚᱜ ᱜᱮᱭᱟ ᱚᱱᱠᱟ ᱟᱞᱚᱵᱮᱱ ᱞᱟᱜᱟᱭᱟ ᱠᱤ ᱡᱟᱦᱟᱸ ᱞᱮᱠᱟ ᱪᱮᱫᱞᱮᱠᱟ ᱟᱪᱪᱷᱟ ᱟᱫᱚ ᱚᱱᱮ ᱚᱱᱟᱜᱮ ᱴᱷᱤᱠ ᱴᱷᱤᱠ ᱥᱮᱴᱮᱨᱫᱚᱞᱟᱝ ᱥᱮᱴᱮᱨᱮᱱᱟ ᱟᱫᱚ ᱠᱟᱹᱡ ᱚᱱᱮ ᱚᱱᱟ ᱫᱷᱟᱲᱼᱫᱷᱩᱲᱠᱚᱜᱮ ᱠᱟᱹᱡ ᱡᱷᱮᱲᱮ ᱢᱟᱱᱮ ᱤᱭᱟᱹ ᱵᱩᱡᱷᱟᱹᱜ ᱠᱟᱱᱟ ᱞᱟᱸᱜᱟ ᱵᱩᱡᱷᱟᱹᱜ ᱠᱟᱱᱟ ᱴᱷᱤᱠ ᱴᱷᱤᱠ ᱴᱷᱤᱠ ᱜᱟᱯᱟᱜᱮ ᱫᱚ ᱦᱟᱜ ᱨᱚᱡᱚ ᱦᱚᱸ ᱵᱟᱝ ᱟᱪᱪᱷᱟ ᱱᱚᱛᱮᱦᱚᱸ ᱜᱟᱯᱟᱜᱮ ᱴᱷᱤᱠ ᱴᱷᱤᱠ ᱟᱪᱪᱷᱟ ᱴᱷᱤᱠ ᱴᱷᱤᱠ ᱴᱷᱤᱠ ᱴᱷᱤᱠ ᱜᱮᱭᱟ ᱛᱚᱵᱮ ᱦᱳᱭ ᱦᱳᱭ ᱴᱷᱤᱠ ᱴᱷᱤᱠ ᱟᱫᱚ ᱠᱟᱹᱡ ᱜᱟᱹᱰᱤ ᱦᱚᱸ ᱥᱩᱨᱚᱥᱪᱷᱤᱛ ᱫᱚᱦᱚᱭᱵᱤᱱ ᱟᱨ ᱟᱵᱤᱱᱦᱚᱸ ᱠᱟᱹᱡ ᱥᱩᱨᱥᱪᱷᱤᱛᱨᱮ ᱛᱟᱦᱮᱱᱵᱤᱱ ᱴᱷᱤᱠ ᱴᱷᱤᱠ ᱴᱷᱤᱠ ᱴᱷᱤᱠ ᱴᱷᱤᱠ ᱴᱷᱤᱠ ᱴᱷᱤᱠ ᱴᱷᱤᱠ ᱴᱷᱤᱠ